ᱛᱤᱦᱤᱧ ᱤᱧᱟᱹᱜ ᱡᱚᱱᱢᱚ ᱫᱤᱱ ᱚᱱᱟᱛᱮ ᱜᱟᱛᱮ ᱠᱚᱠᱚ ᱢᱤᱛᱟᱹᱧ ᱠᱟᱱᱟ ᱡᱮ ᱯᱟᱹᱴᱤ ᱫᱚ ᱵᱟᱝ ᱮᱢᱚᱜᱼᱟ ᱟᱫᱚ ᱠᱚ ᱞᱟᱹᱭ ᱟᱠᱟᱫ ᱠᱚᱣᱟ ᱤᱧ ᱫᱚ ᱨᱮᱥᱴᱩᱨᱮᱱᱴ ᱨᱮ ᱯᱟᱹᱴᱤᱧ ᱮᱢᱚᱜᱼᱟ ᱦᱚᱸᱜ ᱚᱲᱟᱜ ᱨᱮᱱ ᱟᱨ ᱚᱲᱟᱜ ᱜᱷᱟᱨᱚᱸᱡᱽ ᱨᱮᱱ ᱥᱮ ᱜᱟᱛᱮ ᱠᱚᱦᱚᱧ ᱞᱟᱹᱭ ᱟᱠᱟᱫ ᱠᱚᱣᱟ ᱟᱫᱚ ᱠᱚ ᱢᱤᱛᱟᱹᱧ ᱠᱟᱱᱟ ᱟᱫᱚ ᱚᱸᱰᱮ ᱫᱚ ᱡᱟᱭᱜᱟ ᱧᱟᱢᱚᱜᱼᱟ ᱥᱮ ᱵᱟᱝ ᱧᱟᱢᱚᱜᱼᱟ ᱟᱫᱚ ᱚᱱᱟᱜᱮ ᱠᱩᱞᱤ ᱠᱷᱚᱵᱚᱨ ᱠᱚ ᱢᱮᱛᱟᱫᱤᱧᱟᱹ ᱠᱷᱚᱵᱚᱨ ᱠᱩᱞᱤᱭᱮᱢ ᱡᱮ ᱚᱸᱰᱮ ᱧᱟᱢᱚᱜ ᱠᱟᱱᱟ ᱥᱮ ᱵᱟᱝ ᱧᱟᱢᱚᱜ ᱠᱟᱱᱟ ᱤᱱᱟᱹᱛᱮ ᱯᱷᱳᱱᱤᱧ ᱞᱟᱜᱟᱣ ᱠᱮᱫᱟ ᱡᱮ ᱦᱳᱴᱮᱞ ᱨᱮᱱ ᱢᱮᱱᱮᱡᱟᱨ ᱴᱷᱮᱱ ᱟᱨᱤᱧ ᱠᱩᱞᱤ ᱭᱮᱫᱮᱭᱟ ᱡᱮ ᱦᱳᱴᱮᱞ ᱢᱮᱱᱮᱡᱟᱨ ᱡᱮ ᱤᱧ ᱪᱮᱫ ᱤᱧ ᱢᱮᱱ ᱮᱫᱟ ᱡᱮ ᱡᱟᱭᱜᱟ ᱠᱷᱟᱞᱤ ᱧᱟᱢᱚᱜ ᱜᱮᱭᱟ ᱡᱮ ᱧᱤᱫᱟᱹ ᱥᱟᱵ ᱠᱟᱜ ᱢᱮ ᱱᱚᱝᱠᱟ ᱟᱴ ᱵᱟᱡᱮ ᱠᱷᱟᱱ ᱟᱫᱚ ᱩᱱᱤᱭ ᱢᱤᱛᱟᱹᱧ ᱠᱟᱱᱟ ᱦᱮᱸ ᱧᱟᱢ ᱫᱚ ᱧᱟᱢᱚᱜ ᱜᱮᱭᱟ ᱟᱫᱚ ᱟᱨᱦᱚᱧ ᱠᱩᱞᱤ ᱠᱮᱫᱮᱭᱟ ᱡᱮ ᱜᱟᱹᱰᱤ ᱯᱟᱨᱠᱤᱝ ᱡᱟᱭᱜᱟ ᱠᱚ ᱧᱟᱢᱚᱜᱼᱟ ᱥᱮ ᱵᱟᱝ ᱵᱟᱝᱠᱷᱟᱱ ᱟᱭᱢᱟ ᱦᱚᱲᱟᱞᱮᱛᱚ ᱟᱨ ᱵᱟᱝᱠᱷᱟᱱ ᱟᱹᱰᱤ ᱡᱷᱟᱢᱮᱞᱟᱜᱼᱟ ᱟᱫᱚᱧ ᱢᱮᱛᱟᱭ ᱠᱟᱱᱟ ᱦᱮᱸ ᱴᱷᱤᱠ ᱜᱮᱭᱟ ᱢᱚᱡᱽ ᱜᱮ ᱚᱱᱟ ᱞᱟᱹᱜᱤᱫ ᱤᱧ ᱵᱮᱵᱚᱥᱛᱟᱣᱟᱯᱮ ᱠᱟᱱᱟ ᱟᱫᱚᱭ ᱢᱮᱛᱟᱣᱟᱫᱤᱧᱟᱹ ᱦᱮᱸ ᱴᱷᱤᱠᱜᱮᱭᱟ ᱵᱮᱵᱚᱥᱛᱷᱟ ᱞᱮᱠᱷᱟᱱ ᱫᱚᱞᱮ ᱦᱤᱡᱩᱜ ᱠᱟᱱᱟ ᱛᱚ ᱤᱱᱟᱹᱛᱮ ᱩᱱᱤ ᱠᱷᱚᱵᱚᱨᱤᱧ ᱦᱟᱛᱟᱣ ᱠᱮᱫᱟ ᱡᱮ ᱴᱮᱵᱤᱞ ᱪᱮᱭᱟᱨ ᱠᱚ ᱟᱨ ᱛᱤᱱᱟᱹᱜ ᱦᱚᱲᱠᱚ ᱦᱤᱡᱩᱜ ᱠᱟᱱᱟ ᱚᱱᱟ ᱠᱚᱦᱚᱧ ᱞᱟᱹᱭᱟᱫᱮᱭᱟ ᱚᱱᱟ ᱥᱟᱶ ᱥᱟᱶᱛᱮ ᱟᱨ ᱩᱱᱤ ᱟᱨ ᱱᱤᱱᱟᱹᱜ ᱦᱚᱲ ᱛᱤᱱᱟᱹᱜ ᱦᱚᱲᱟᱞᱮ ᱟᱨ ᱚᱱᱟ ᱦᱤᱥᱟᱹᱵ ᱛᱮᱜᱮ ᱟᱞᱮ ᱚᱸᱰᱮ ᱞᱮ ᱯᱟᱹᱴᱤᱠᱮᱫᱟ